ᱟᱞᱮᱫᱚ ᱱᱚᱜ ᱚᱭ ᱱᱤᱛᱳᱜ ᱫᱚ ᱢᱚᱴᱟᱢᱩᱴᱤ ᱟᱛᱳ ᱚᱲᱟᱜ ᱠᱚᱨᱮᱜᱮ ᱢᱮᱱᱟᱜ ᱞᱮᱭᱟ ᱢᱮᱱᱠᱷᱟᱱ ᱨᱩᱣᱟᱹᱜ ᱦᱟ ᱥᱩ ᱫᱩᱠᱼᱢᱟ ᱦᱩᱭᱩᱜ ᱠᱟᱱ ᱜᱮᱭᱟ ᱟᱫᱚ ᱨᱩᱣᱟᱹ ᱦᱟᱥᱩ ᱫᱚ ᱟᱥᱟ ᱯᱚᱭᱥᱟ ᱥᱟᱥᱛᱷᱚ ᱠᱮᱱᱫᱨᱚ ᱠᱷᱚᱡ ᱢᱮᱱᱟ ᱪᱟᱞᱟᱜ ᱠᱟᱱᱟᱞᱮ ᱚᱱᱛᱮᱜᱮ ᱟᱨ ᱥᱟᱥᱛᱷᱚ ᱠᱮᱱᱫᱨᱚ ᱮᱢᱟᱱ ᱠᱚᱨᱮᱜ ᱨᱟᱱ ᱨᱮᱦᱮᱫ ᱦᱚᱪᱚᱜ ᱠᱟᱱᱟᱞᱮ ᱚᱠᱟᱫᱚ ᱨᱟᱱ ᱨᱮᱦᱮᱫ ᱦᱚᱸ ᱵᱟᱝ ᱠᱷᱟᱴᱟᱜ ᱠᱟᱱᱟ ᱟᱫᱚ ᱚᱱᱚᱞᱮ ᱰᱟᱠᱛᱟᱨ ᱠᱚ ᱤᱭᱟᱹ ᱵᱟᱠᱷᱟᱡ ᱱᱩᱠᱩ ᱚᱡᱷᱟ ᱜᱩᱨᱩ ᱠᱚᱴᱷᱮᱡ ᱞᱮ ᱡᱚᱢᱮᱫᱟ ᱤᱱᱠᱟᱹᱛᱮ ᱡᱟᱦᱟᱸ ᱞᱮᱠᱟᱛᱮ ᱵᱟᱧᱪᱟᱣ ᱢᱮᱱᱟᱜ ᱞᱮᱭᱟ ᱵᱟᱠᱷᱟᱡ ᱫᱚ ᱨᱩᱣᱟᱹ ᱦᱟᱹᱥᱩᱜ ᱠᱚᱨᱮᱜ ᱦᱚᱸ ᱥᱟᱱᱟᱢ ᱜᱮ ᱧᱟᱢᱮᱫ ᱞᱮᱭᱟ ᱥᱮ ᱨᱩᱣᱟᱹᱜ ᱦᱚᱲ ᱦᱚᱸ ᱢᱮᱱᱟᱜ ᱠᱚᱜᱮᱭᱟ ᱱᱚᱜᱼᱚ ᱱᱚᱝᱠᱟ ᱵᱷᱟᱵᱮ ᱨᱟᱱ ᱨᱮᱦᱮᱫᱚᱜ ᱠᱟᱱᱟᱞᱮ ᱫᱚ ᱪᱮᱫᱟᱜ ᱵᱟᱝᱼᱟ ᱟᱞᱮ ᱱᱚᱸᱰᱮ ᱠᱷᱚᱡ ᱛᱷᱚᱲᱟ ᱜᱟᱱ ᱰᱷᱮᱨ ᱧᱚᱜ ᱜᱮᱭᱟ ᱥᱟᱥᱛᱷᱚ ᱥᱟᱥᱛᱷᱚ ᱫᱚ ᱰᱟᱠᱛᱟᱨ ᱡᱮᱢᱚᱱ ᱦᱚᱥᱯᱤᱴᱟᱞ ᱥᱟᱥᱛᱷᱚ ᱠᱮᱱᱫᱨᱚ ᱚᱸᱰᱮ ᱠᱷᱚᱡ ᱪᱟᱞᱟᱜ ᱠᱟᱛᱮᱫ ᱨᱟᱱ ᱠᱟᱛᱮᱫ ᱞᱮ ᱦᱤᱡᱩᱜ ᱠᱟᱱᱟ ᱟᱨᱦᱚᱸ ᱪᱟᱞᱟᱜ ᱠᱟᱱᱟᱞᱮ ᱟᱨᱦᱚᱸᱞᱮ ᱦᱤᱡᱩᱜ ᱠᱟᱱᱟ ᱤᱱᱠᱟᱹᱛᱮ ᱟᱞᱮᱫᱚ ᱵᱷᱚᱨᱛᱤ ᱨᱮᱭᱟᱜ ᱫᱚ ᱠᱚᱱᱚ ᱴᱷᱤᱠ ᱴᱷᱟᱠᱟᱹᱱᱟ ᱫᱚ ᱵᱟᱹᱱᱩᱜ ᱛᱟᱞᱮᱭᱟ ᱟᱞᱮᱫᱚ ᱚᱱᱟ ᱥᱟᱥᱛᱷᱚ ᱠᱮᱱᱫᱨᱚ ᱪᱟᱞᱟᱣ ᱠᱟᱛᱮᱫ ᱟᱞᱮᱭᱟᱜ ᱨᱟᱱ ᱨᱮᱦᱮᱫ ᱫᱚᱞᱮ ᱡᱳᱜᱟᱲ ᱦᱟᱛᱟᱣ ᱫᱟᱞᱮ ᱟᱫᱚ ᱮᱸᱰᱮ ᱠᱷᱚᱡᱜᱮ ᱢᱚᱴᱟᱢᱩᱴᱤ ᱱᱟᱯᱟᱭ ᱦᱮᱱᱟᱜ ᱞᱮᱭᱟ ᱠᱤᱪᱷᱩᱞᱮ ᱠᱤᱨᱤᱧ ᱫᱟ ᱠᱤᱪᱷᱩᱞᱮ ᱩᱰᱷᱟᱹᱨ ᱛᱮᱦᱚᱞᱮ ᱡᱚᱢᱫᱟ ᱠᱤᱪᱷᱩ ᱜᱩᱵᱟᱹᱡ ᱠᱟᱛᱮᱫ ᱡᱚᱢ ᱫᱟᱞᱮ ᱱᱚᱜᱼᱚ ᱱᱚᱝᱠᱟ ᱵᱷᱟᱵᱽ ᱵᱚᱝᱜᱤᱛᱮ ᱟᱞᱮ ᱫᱚ ᱢᱮᱱᱟᱜ ᱞᱮᱭᱟ ᱟᱫᱚ ᱦᱚᱲ ᱦᱚᱯᱚᱱ ᱚᱠᱟᱞᱮᱠᱟ ᱛᱚ ᱩᱱᱟᱹᱜ ᱜᱟᱱ ᱥᱤᱱᱤᱭᱟᱨ ᱟᱢ ᱫᱚ ᱵᱟᱹᱱᱩᱜ ᱞᱮᱭᱟ ᱰᱟᱠᱛᱟᱨᱮ ᱵᱟᱹᱱᱩᱜ ᱠᱟᱜ ᱟᱞᱮ ᱦᱚᱲᱮᱱ ᱫᱚ ᱟᱨ ᱰᱟᱠᱛᱟᱨ ᱦᱚᱸ ᱵᱟᱱᱟᱣ ᱞᱟᱹᱜᱤᱫ ᱛᱮᱦᱚᱸ ᱰᱤᱜᱽᱨᱤ ᱞᱟᱜᱟᱜ ᱠᱟᱱᱟ ᱵᱟᱠᱚ ᱯᱟᱲᱦᱟᱣ ᱫᱟᱲᱮᱭᱟᱜ ᱠᱟᱱᱟ ᱨᱮᱸᱜᱮᱡ ᱠᱟᱛᱷᱟ ᱛᱮᱦᱚᱸ ᱱᱚᱝᱠᱟ ᱢᱚᱦᱤ ᱢᱩᱥᱤᱛᱷᱟ ᱜᱮ ᱢᱮᱱᱟᱜ ᱟᱞᱮ ᱫᱚ